ᱞᱟᱜᱟᱱᱠᱟᱹᱨᱤ ᱟᱭᱢᱟ ᱞᱮᱠᱟᱛᱮ ᱥᱮᱪᱮᱫ ᱵᱤᱨᱤᱫᱼᱮ ᱜᱚᱲᱚ ᱟᱠᱟᱫᱮᱭᱟ ᱚᱱᱞᱟᱭᱤᱱ ᱠᱞᱟᱥ ᱡᱟᱦᱟᱸ ᱫᱚ ᱟᱥᱲᱟ ᱠᱚᱨᱮ ᱯᱟᱹᱴᱷᱩᱣᱟᱹ ᱠᱚ ᱵᱟᱝᱠᱚ ᱵᱟᱲᱟᱭ ᱥᱮ ᱵᱟᱝᱠᱚ ᱵᱩᱡᱷᱟᱹᱣ ᱫᱟᱲᱭᱟᱜᱼᱟ ᱚᱱᱟ ᱫᱚ ᱚᱱᱞᱟᱭᱤᱱ ᱠᱞᱟᱥ ᱤᱭᱟᱹᱛᱮ ᱯᱟᱹᱴᱷᱣᱟᱹ ᱠᱚᱠᱚ ᱧᱮᱞ ᱠᱟᱛᱮ ᱥᱮᱪᱮᱫᱚᱜᱼᱟ ᱠᱚ ᱡᱟᱦᱟᱸ ᱫᱚ ᱜᱩᱜᱚᱞ ᱢᱤᱴ ᱫᱟᱨᱟᱭᱛᱮ ᱦᱩᱭᱩᱜ ᱠᱟᱱᱟ ᱟᱨ ᱤᱭᱩᱴᱩᱵᱽ ᱵᱷᱤᱰᱤᱭᱳ ᱡᱟᱦᱟᱸ ᱫᱚ ᱤᱭᱩᱴᱩᱵᱽ ᱨᱮ ᱟᱭᱢᱟᱜᱟᱱ ᱵᱷᱤᱰᱤᱭᱳ ᱢᱮᱱᱟᱜᱼᱟ ᱚᱱᱟᱛᱮᱦᱚᱸ ᱟᱹᱰᱤ ᱜᱮ ᱥᱮᱪᱮᱫ ᱨᱮᱱᱟᱜ ᱥᱩᱵᱤᱫᱷᱟ ᱢᱮᱱᱟᱜᱼᱟ ᱡᱟᱦᱟᱸ ᱫᱚ ᱤᱭᱩᱴᱩᱵᱽ ᱨᱮ ᱧᱮᱞ ᱠᱟᱛᱮ ᱯᱟᱹᱴᱷᱩᱣᱟᱹ ᱠᱚ ᱥᱮᱪᱮᱫ ᱫᱟᱲᱮᱭᱟᱜ ᱠᱟᱱᱟ ᱚᱱ ᱚᱱᱞᱟᱭᱤᱱ ᱠᱳᱨᱥ ᱠᱚᱦᱚᱸ ᱟᱹᱰᱤᱜᱟᱱ ᱢᱮᱱᱟᱜᱼᱟ ᱚᱱᱟᱨᱮᱫᱚ ᱚᱲᱟᱜ ᱠᱷᱚᱱᱟᱜ ᱜᱮ ᱯᱷᱳᱱ ᱛᱮ ᱪᱮ ᱠᱚᱢᱯᱩᱴᱟᱨ ᱞᱮᱯᱴᱚᱯ ᱛᱮ ᱠᱚᱨᱟᱣ ᱜᱟᱱᱚᱜᱼᱟ ᱡᱟᱦᱟᱸ ᱞᱟᱹᱜᱤᱫ ᱛᱮ ᱥᱮᱪᱮᱫᱚᱜ ᱞᱟᱹᱜᱤᱫ ᱡᱟᱦᱟᱸ ᱥᱮᱡ ᱥᱮᱱᱚᱜ ᱵᱟᱝ ᱦᱩᱭᱩᱜᱼᱟ ᱟᱨ ᱚᱱᱞᱟᱭᱤᱱ ᱵᱷᱚᱨᱛᱤ ᱡᱟᱦᱟᱸ ᱫᱚ ᱥᱟᱺᱜᱤᱧ ᱥᱟᱺᱜᱤᱧ ᱟᱥᱲᱟ ᱠᱚᱨᱮ ᱤᱛᱩᱱᱚᱜ ᱞᱟᱹᱜᱤᱫ ᱛᱮ ᱵᱷᱩᱨᱛᱤ ᱞᱟᱹᱜᱤᱫ ᱥᱮᱱᱚᱜ ᱦᱩᱭᱩᱜᱼᱟ ᱢᱮᱱᱠᱷᱟᱱ ᱚᱱᱞᱟᱭᱤᱱ ᱛᱮ ᱵᱷᱩᱨᱛᱤ ᱞᱮᱱᱠᱷᱟᱱ ᱚᱲᱟᱜ ᱠᱷᱚᱱᱟᱜ ᱜᱮ ᱢᱳᱵᱟᱭᱤᱞ ᱥᱮ ᱠᱚᱢᱯᱩᱴᱟᱨ ᱫᱤᱭᱮᱛᱮ ᱦᱩᱭᱩᱜᱼᱟ ᱚᱱᱟᱫᱚ ᱥᱟᱺᱜᱤᱧ ᱟᱥᱲᱟ ᱠᱚ ᱵᱟᱝ ᱥᱮᱱᱚᱜ ᱦᱩᱭᱩᱜᱼᱟ ᱟᱨ ᱤ ᱵᱩᱠ ᱤ ᱵᱩᱠ ᱫᱤᱭᱮ ᱛᱮᱫᱚ ᱡᱟᱦᱟᱸᱭ ᱯᱟᱹᱴᱷᱩᱣᱟᱹ ᱴᱟᱠᱟ ᱠᱟᱹᱣᱰᱤ ᱯᱩᱛᱷᱤ ᱠᱚ ᱠᱤᱨᱤᱧ ᱞᱟᱹᱜᱤᱫ ᱵᱟᱝ ᱡᱩᱴᱟᱹᱜᱼᱟ ᱩᱱᱤ ᱫᱚ ᱢᱳᱵᱟᱭᱤᱞ ᱨᱮ ᱤ ᱵᱩᱠ ᱫᱤᱭᱮᱛᱮ ᱟᱡᱟᱜ ᱯᱩᱛᱷᱤ ᱠᱚᱭ ᱰᱟᱣᱩᱱᱞᱳᱰ ᱫᱟᱲᱮᱭᱟᱜᱼᱟ ᱟᱨ ᱚᱸᱰᱮ ᱠᱷᱚᱱᱮ ᱚᱞᱼᱯᱟᱲᱦᱟᱣ ᱫᱟᱲᱭᱟᱜᱼᱟ ᱚᱱᱟ ᱠᱷᱚᱱ ᱦᱚᱸ ᱟᱨᱚ ᱟᱭᱢᱟ ᱞᱮᱠᱟᱱ ᱚᱱᱠᱟᱱ ᱮᱯᱥ ᱥᱮ ᱞᱟᱜᱟᱱᱠᱟᱹᱨᱤ ᱢᱮᱱᱟᱜᱼᱟ ᱡᱟᱦᱟᱸ ᱛᱮ ᱥᱮᱪᱮᱫ ᱵᱤᱫᱽᱫᱟᱹᱼᱮ ᱜᱚᱲᱚ ᱟᱫᱮᱭᱟ ᱯᱷᱮᱥᱵᱩᱠ ᱫᱤᱭᱮ ᱛᱮᱦᱚᱸ ᱟᱭᱢᱟ ᱞᱮᱠᱟᱱ ᱥᱮᱪᱮᱫ ᱵᱤᱫᱽᱫᱟᱹᱭ ᱪᱟᱞᱮᱫ ᱠᱟᱱ ᱜᱮᱭᱟ ᱟᱨ ᱣᱤᱠᱤᱯᱤᱰᱤᱭᱟ ᱠᱚᱛᱮ ᱦᱚᱸᱭ ᱥᱮᱪᱮᱫ ᱵᱤᱫᱽᱫᱟᱹ ᱪᱟᱞᱮᱫᱼᱟᱭ